ᱤᱧ ᱯᱟᱭᱨᱟᱜ ᱚᱠᱛᱚ ᱨᱮᱫᱚ ᱱᱤᱭᱟᱹᱜᱮ ᱡᱟᱦᱟᱸᱜᱮ ᱦᱤᱡᱩᱜ ᱚᱱᱟ ᱠᱷᱚᱱ ᱫᱚ ᱧᱮᱞ ᱠᱟᱛᱮᱫ ᱚᱱᱟ ᱫᱷᱤᱨᱤ ᱥᱮᱭᱟᱞᱚᱢ ᱠᱷᱚᱱᱟᱜ ᱟᱹᱛᱩᱜ ᱠᱟᱱ ᱚᱱᱟ ᱠᱷᱚᱱ ᱫᱚ ᱧᱮᱞ ᱠᱟᱛᱮᱫ ᱚᱱᱟ ᱠᱚ ᱦᱮᱞᱠᱟᱣ ᱠᱟᱛᱮᱫ ᱚᱱᱟ ᱢᱩᱦᱰᱟᱹᱫ ᱠᱚ ᱡᱩᱫᱤ ᱦᱤᱡᱩᱜ ᱠᱟᱱᱟ ᱚᱱᱟ ᱠᱚ ᱦᱮᱞᱠᱟᱣᱼᱦᱮᱞᱠᱟᱣᱛᱮ ᱪᱮᱫᱞᱮᱠᱟ ᱥᱟᱦᱟᱜᱼᱟ ᱟᱨ ᱫᱷᱤᱨᱤ ᱠᱷᱟᱱᱫᱚ ᱚᱱᱟ ᱧᱮᱞ ᱠᱟᱛᱮᱫ ᱚᱱᱟᱠᱚ ᱛᱮ ᱤᱧᱫᱚ ᱡᱟᱦᱟᱸ ᱡᱟᱭᱜᱟ ᱥᱮᱴᱮᱨᱚᱜ ᱨᱮᱭᱟᱜ ᱟᱹᱰᱤ ᱱᱤᱨᱟᱹᱭᱛᱮᱧ ᱥᱮᱴᱮᱨᱚᱜᱼᱟ ᱟᱨ ᱚᱱᱟ ᱥᱮᱴᱮᱨ ᱠᱟᱛᱮᱫ ᱚᱱᱟ ᱫᱚ ᱟᱫᱚᱧ ᱤᱭᱟᱹᱭᱟ ᱟᱨ ᱚᱱᱟ ᱱᱤᱨᱟᱹᱭ ᱠᱷᱟᱹᱛᱤᱨᱛᱮ ᱱᱚᱣᱟᱫᱚ ᱤᱭᱟᱹ ᱠᱟᱜᱼᱟ ᱢᱮᱱᱷᱟᱱ ᱚᱱᱟ ᱱᱤᱨᱟᱹᱭᱨᱮ ᱯᱟᱨᱚᱢ ᱠᱟᱛᱮᱫ ᱟᱹᱰᱤ ᱱᱟᱯᱟᱭᱛᱮ ᱚᱸᱰᱮ ᱢᱚᱡᱽᱜᱮ ᱥᱮᱴᱮᱨᱚᱜᱼᱟ